ᱱᱚᱣᱟ ᱫᱚ ᱵᱟᱭᱨᱮ ᱨᱮᱭᱟᱜ ᱡᱤᱱᱤᱥ ᱠᱟᱱᱟ ᱟᱨ ᱱᱚᱣᱟ ᱫᱚᱠᱚ ᱵᱮᱱᱟᱣ ᱟᱠᱟᱫᱟ ᱯᱩᱞᱤ ᱢᱟᱹᱴᱤ ᱛᱮ ᱱᱚᱣᱟ ᱫᱚ ᱵᱮᱱᱟᱣ ᱡᱚᱦᱚᱜ ᱟᱹᱰᱤ ᱪᱤᱠᱟᱹᱲ ᱛᱮᱠᱚ ᱵᱮᱱᱟᱣ ᱟᱠᱟᱫᱟ ᱟᱹᱰᱤ ᱢᱚᱡᱽ ᱜᱮ ᱡᱟᱛᱮ ᱧᱮᱞᱚᱜᱼᱢᱟ ᱟᱨ ᱱᱚᱣᱟ ᱨᱮ ᱪᱤᱛᱟᱹᱨ ᱦᱚᱠᱚ ᱟᱸᱠᱟᱣ ᱟᱠᱟᱫ ᱛᱮ ᱟᱨᱚ ᱜᱮ ᱪᱮᱦᱮᱨᱟ ᱧᱮᱞᱚᱜ ᱠᱟᱱᱟ ᱱᱚᱣᱟ ᱫᱚ ᱡᱚᱠᱷᱚᱱ ᱚᱲᱟᱜ ᱨᱮ ᱱᱟᱣᱟ ᱯᱮᱲᱟ ᱠᱚ ᱦᱮᱡ ᱞᱮᱱ ᱠᱷᱟᱡ ᱚᱱᱟ ᱚᱱᱟᱨᱮ ᱪᱟ ᱫᱚᱦᱚ ᱥᱟᱶ ᱛᱮ ᱛᱷᱚᱲᱟ ᱢᱤᱥᱴᱤ ᱥᱮ ᱵᱤᱥᱠᱩᱴ ᱫᱚᱦᱚ ᱠᱟᱛᱮᱫ ᱡᱩᱫᱤ ᱯᱮᱲᱟ ᱡᱩᱫᱤ ᱚᱱᱟ ᱪᱟ ᱡᱩᱫᱤᱢ ᱮᱢᱟ ᱠᱚ ᱠᱷᱟᱱ ᱚᱱᱟ ᱧᱮᱞ ᱛᱮ ᱯᱮᱲᱟ ᱫᱚ ᱫᱚᱢᱮ ᱜᱮᱠᱚ ᱠᱩᱥᱤᱜᱼᱟ ᱥᱮ ᱡᱟᱦᱟᱸ ᱡᱟᱭᱜᱟ ᱠᱚᱨᱮ ᱡᱟᱦᱟᱭᱟᱜ ᱡᱩᱫᱤ ᱵᱟᱯᱞᱟ ᱦᱩᱭ ᱞᱮᱱ ᱠᱷᱟᱱ ᱚᱱᱟ ᱵᱟ ᱦᱩ ᱠᱩᱲᱤ ᱫᱚ ᱱᱚᱣᱟ ᱜᱤᱯᱴ ᱠᱟᱛᱮᱫ ᱦᱚᱢ ᱮᱢ ᱫᱟᱲᱮᱣᱟᱭᱟ